ᱤᱧ ᱴᱷᱤᱵᱷᱤᱧ ᱦᱟᱛᱟᱣ ᱠᱮᱫᱟ ᱱᱚᱶᱟ ᱴᱷᱤᱵᱷᱤ ᱨᱮ ᱪᱷᱚᱵᱤ ᱦᱚᱸ ᱟᱹᱰᱤ ᱢᱚᱸᱡᱽ ᱠᱚ ᱧᱮᱞᱚᱜ ᱠᱟᱱᱟ ᱨᱚᱲ ᱦᱚᱸ ᱟᱹᱰᱤ ᱯᱚᱨᱤᱥᱠᱟᱨ ᱟᱸᱡᱚᱢᱚᱜ ᱠᱟᱱᱟ